ᱦᱮᱸ ᱤᱧ ᱥᱚᱪᱮᱛᱚᱱ ᱫᱟᱨᱮᱧ ᱥᱮᱞᱮᱫ ᱞᱮᱱᱟ ᱟᱨ ᱟᱭᱢᱟ ᱜᱤᱞᱟᱹᱱ ᱦᱚᱲ ᱠᱚ ᱛᱟᱦᱮᱠᱟᱱᱟ ᱩᱱᱠᱩ ᱦᱚᱸ ᱫᱟᱣ ᱠᱚ ᱮᱢᱞᱮᱫ ᱛᱟᱦᱮᱱᱟ ᱤᱧ ᱦᱩᱧ ᱮᱢᱟᱫ ᱛᱟᱦᱮᱱᱟ ᱟᱨ ᱡᱟᱦᱟᱸ ᱫᱚ ᱚᱱᱟ ᱮᱥ ᱴᱤ ᱮᱥ ᱥᱤ ᱠᱚᱨᱟᱣ ᱡᱟᱦᱟᱸ ᱚᱱᱟ ᱨᱮᱱᱟᱜ ᱥᱚᱪᱮᱛᱚᱱᱟ ᱛᱟᱦᱮᱸᱠᱟᱱᱟ ᱡᱟᱦᱟᱸᱭ ᱠᱩᱬᱵᱤ ᱦᱚᱯᱚᱱ ᱫᱚ ᱡᱟᱦᱟᱸᱭ ᱩᱱᱠᱩ ᱠᱚ ᱮᱥ ᱴᱤᱜ ᱞᱟᱹᱜᱤᱫ ᱦᱳᱭ ᱚᱱᱟᱨᱮ ᱪᱟᱞᱟᱣ ᱦᱩᱭᱞᱮᱱ ᱛᱟᱦᱮᱱᱟ ᱚᱱᱟ ᱥᱚᱪᱮᱛᱚᱱᱟ ᱨᱮ